ᱟᱞᱮ ᱚᱲᱟᱜᱨᱮ ᱮᱱᱠᱟ ᱢᱚᱬᱮ ᱵᱤᱜᱷᱟᱹ ᱜᱟᱱ ᱦᱟᱥᱟ ᱚᱛ ᱢᱮᱱᱟᱜᱼᱟ ᱟᱫᱚ ᱚᱸᱰᱮᱫᱚ ᱡᱟᱦᱟᱱ ᱪᱟᱥ ᱯᱷᱚᱥᱚᱞ ᱵᱟᱝ ᱦᱩᱭᱩᱜ ᱠᱟᱱᱟ ᱚᱱᱟᱛᱮ ᱤᱧ ᱟᱨ ᱚᱲᱟᱜᱨᱮᱱ ᱜᱷᱟᱨᱚᱡᱽ ᱦᱚᱲ ᱟᱹᱞᱤᱧ ᱵᱟᱱᱟᱦᱚᱲ ᱛᱮᱞᱤᱧ ᱜᱟᱞᱢᱟᱨᱟᱣ ᱠᱮᱫᱟ ᱚᱸᱰᱮ ᱫᱚ ᱪᱮᱫ ᱪᱮᱠᱟᱭ ᱦᱩᱭᱩᱜᱼᱟ ᱟᱫᱚ ᱩᱱᱤᱭ ᱢᱮᱱᱠᱮᱫᱟ ᱚᱸᱰᱮ ᱫᱚ ᱩᱞ ᱵᱟᱜᱟᱱ ᱟᱨ ᱠᱷᱟᱱᱴᱟᱲ ᱵᱟᱱᱜᱟᱱ ᱵᱟᱝ ᱦᱩᱭᱩᱜᱼᱟ ᱩᱱᱫᱚ ᱚᱱᱟ ᱪᱤᱱᱛᱟᱹ ᱵᱷᱟᱵᱽᱱᱟ ᱦᱩᱭᱮᱱ ᱠᱷᱟᱡ ᱛᱟᱦᱚᱞᱮ ᱟᱹᱞᱤᱧᱫᱚ ᱯᱚᱨᱛᱷᱚᱢ ᱫᱚ ᱠᱩᱰᱤ ᱤᱫᱤ ᱠᱟᱛᱮᱫ ᱜᱷᱰᱞᱟᱜ ᱞᱤᱧ ᱞᱟ ᱠᱮᱫᱟ ᱞᱟ ᱠᱟᱛᱮᱫ ᱱᱟᱨᱥᱟᱹᱨᱤ ᱪᱟᱞᱟᱣ ᱠᱟᱛᱮᱫ ᱚᱸᱰᱮ ᱠᱷᱚᱡ ᱚᱱᱟ ᱪᱟᱨᱟ ᱫᱟᱨᱮᱞᱤᱧ ᱟᱹᱜᱩ ᱠᱮᱫᱟ ᱟᱨ ᱚᱱᱟ ᱜᱷᱟᱰᱞᱟᱜ ᱨᱮ ᱥᱟᱦᱟᱨ ᱞᱟᱜᱟᱣ ᱠᱟᱛᱮᱫ ᱟᱨ ᱚᱱᱟ ᱫᱟᱨᱮᱞᱤᱧ ᱨᱚᱦᱚᱭ ᱠᱮᱫᱟ ᱚᱱᱟᱫᱚ ᱢᱟᱱᱮ ᱟᱹᱰᱤ ᱤᱭᱟᱹ ᱦᱚᱸ ᱵᱟᱝ ᱟᱹᱰᱤ ᱥᱤᱛᱩᱝ ᱫᱤᱱᱦᱚᱸ ᱵᱟᱝ ᱟᱨ ᱟᱹᱰᱤ ᱫᱟᱜ ᱫᱤᱱ ᱦᱚᱸ ᱵᱟᱝ ᱚᱱᱟᱫᱚ ᱫᱟᱜ ᱧᱤᱨ ᱧᱤᱨ ᱥᱚᱢᱚᱭ ᱚᱱᱟ ᱫᱚ ᱨᱚᱦᱚᱭ ᱦᱩᱭᱱᱟ ᱛᱟᱨᱯᱚᱨᱮ ᱚᱱᱟ ᱡᱚᱜᱟᱣ ᱡᱚᱛᱚᱱ ᱞᱟᱹᱜᱤᱫᱛᱮ ᱟᱵᱟᱨ ᱡᱚᱛᱚ ᱜᱤᱫᱟᱹᱨ ᱯᱤᱫᱟᱹᱨ ᱦᱚᱸ ᱡᱚᱛᱚᱦᱚᱲ ᱞᱮ ᱪᱟᱞᱟᱣᱱᱟ ᱟᱨ ᱚᱱᱟᱫᱚ ᱞᱮ ᱜᱷᱟᱥ ᱠᱚᱞᱮ ᱦᱮᱬᱦᱮᱫᱟ ᱟᱨ ᱚᱠᱟᱠᱚ ᱫᱟᱨᱮ ᱞᱤᱰᱣᱟᱹᱨᱚᱜ ᱠᱟᱱᱟ ᱚᱱᱟ ᱠᱚᱦᱚᱸ ᱞᱮ ᱛᱚᱞᱟ ᱠᱷᱩᱱᱴᱤᱞᱮ ᱵᱤᱫᱟᱜᱼᱟ ᱟᱨᱦᱚᱸ ᱚᱱᱟ ᱜᱟᱸᱰᱨᱟ ᱠᱚᱠᱚ ᱡᱚᱢ ᱠᱷᱟᱡ ᱫᱟᱨᱮ ᱚᱱᱟ ᱠᱚᱞᱮ ᱯᱚᱨᱤᱪᱚᱨᱡᱟᱭᱟ ᱩᱱᱠᱩ ᱠᱚᱞᱮ ᱦᱚᱴᱚᱨ ᱪᱷᱟᱰᱟᱣ ᱠᱚᱣᱟ ᱟᱨ ᱢᱤᱫ ᱵᱤᱜᱷᱟᱹᱨᱮ ᱢᱚᱴᱟᱢᱩᱴᱤ ᱮᱠᱟ ᱥᱳᱞᱳᱴᱤ ᱠᱟᱛᱮᱫ ᱩᱞ ᱫᱟᱨᱮ ᱨᱚᱦᱚᱭ ᱠᱟᱱᱟ ᱠᱟᱱᱴᱷᱟᱲ ᱫᱟᱨᱮ ᱨᱚᱦᱚᱭ ᱠᱟᱱᱟ ᱚᱝᱠᱟ ᱵᱤᱜᱷᱟᱹᱨᱮ ᱪᱚᱵᱽᱵᱤᱥᱴᱤ ᱠᱟᱛᱮᱫ ᱚᱱᱠᱟᱛᱮ ᱚᱱᱟ ᱡᱟᱭᱜᱟᱫᱚ ᱢᱮᱠᱟᱯ ᱦᱩᱭᱠᱟᱱᱟ ᱟᱨ ᱱᱤᱛᱚᱝ ᱫᱚ ᱢᱚᱡᱽᱜᱮ ᱚᱱᱟ ᱫᱟᱨᱮ ᱠᱚᱦᱚᱸ ᱦᱮᱱᱟᱜᱼᱟ